ᱟᱞᱮ ᱚᱲᱟᱜ ᱨᱮᱫᱚ ᱢᱮᱨᱚᱢ ᱜᱮ ᱰᱟᱝᱨᱤ ᱵᱷᱮᱨᱟ ᱢᱮᱱᱟᱜ ᱠᱚᱣᱟ ᱩᱱᱠᱩ ᱠᱚ ᱢᱚᱫᱷᱮ ᱠᱷᱩᱥᱤ ᱠᱚᱣᱟᱭ ᱴᱟᱭᱤᱢ ᱨᱮ ᱡᱚᱢ ᱮᱢᱟ ᱠᱚᱣᱟᱭ ᱮᱢᱟᱠᱚᱣᱟᱭ ᱛᱚᱠᱷᱚᱱ ᱠᱚ ᱦᱤᱡᱩᱜ ᱠᱚ ᱟᱨ ᱢᱮᱨᱚᱢ ᱫᱚ ᱤᱧ ᱧᱮᱚᱞ ᱵᱤᱥᱤᱠᱩᱥᱤ ᱟᱠᱚ ᱟᱹᱧ ᱮᱠᱮ ᱡᱚᱠᱷᱚᱱ ᱜᱮ ᱤᱧ ᱛᱮ ᱦᱚᱦᱚ ᱟᱠᱚᱣᱟᱧ ᱛᱚᱠᱷᱱᱤ ᱜᱮ ᱛᱚᱠᱷᱚᱱᱤ ᱜᱮ ᱦᱤᱡᱩᱜ ᱟᱠᱚ ᱱᱩᱠᱩ ᱟᱨ ᱜᱟᱹᱭ ᱫᱚ ᱛᱳᱣᱟ ᱞᱟᱛᱮ ᱛᱮ ᱫᱚᱨᱠᱟᱨ ᱠᱚ ᱛᱳᱣᱟ ᱠᱚ ᱦᱩᱭᱩᱜᱼᱟ ᱚᱱᱟ ᱠᱚ ᱟᱹᱠᱷᱟᱨᱤᱧ ᱠᱟᱛᱮ ᱯᱚᱭᱥᱟ ᱠᱚ ᱦᱩᱭᱩᱜᱼᱟ ᱟᱨ ᱰᱟᱝᱨᱤ ᱫᱚ ᱞᱮᱞ ᱠᱚ ᱥᱤ ᱦᱩᱭᱩᱜ ᱟᱛᱮ ᱟᱨ ᱥᱤᱢ ᱠᱚᱫᱚ ᱡᱚᱠᱷᱚᱱᱤ ᱯᱮᱨᱟ ᱠᱚ ᱦᱤᱡᱩᱜ ᱟᱠᱚ ᱛᱟᱠᱷᱚᱱᱤ ᱜᱚᱡ ᱟᱠᱚ ᱱᱚᱣᱟ ᱟᱨ ᱱᱚᱣᱟᱞᱟᱛᱮ ᱫᱚᱨᱠᱟᱨ ᱦᱩᱭᱩᱜᱼᱟ ᱥᱤᱢ ᱵᱷᱮᱨᱟ ᱠᱚ ᱩᱱᱠᱩ ᱠᱚ ᱥᱟᱱᱟᱢ ᱟᱠᱷᱟᱨᱤᱧ ᱠᱟᱛᱮ ᱯᱚᱭᱥᱟ ᱠᱚ ᱦᱩᱭᱩᱜᱼᱟ ᱛᱳ ᱚᱱᱟ ᱞᱟᱛᱮ ᱩᱱᱠᱩ ᱠᱚ ᱫᱚᱨᱠᱟᱨ ᱠᱚ ᱜᱟᱹᱭ ᱜᱩᱨᱤᱡ ᱠᱚ ᱚᱱᱟ ᱨᱮ ᱛᱮ ᱚᱨᱟᱜ ᱨᱮ ᱯᱩᱡᱟᱹᱮ ᱠᱤ ᱜᱩᱨᱤᱡ ᱞᱟᱹᱜᱤᱫ ᱥᱩᱵᱨᱟᱛᱮ ᱫᱚᱨᱠᱟᱨ ᱦᱩᱭᱩᱜᱼᱟ ᱚᱱᱟᱛᱮᱜᱮ ᱫᱚᱨᱠᱟᱨ ᱜᱮᱭᱟ